ᱫᱤᱱᱠᱟᱞᱚᱢ ᱫᱚ ᱩᱱᱟᱹᱜ ᱫᱚ ᱵᱟᱠᱚ ᱡᱟᱨᱣᱟ ᱞᱮᱱ ᱛᱟᱦᱮᱱ ᱚᱱᱟ ᱰᱮᱢ ᱡᱟᱛᱛᱨᱟ ᱨᱮᱫᱚ ᱱᱮᱥᱚᱜ ᱫᱚ ᱟᱹᱰᱤ ᱡᱟᱠ ᱡᱚᱢᱚᱠ ᱜᱮᱠᱚ ᱡᱟᱣᱨᱟᱞᱮᱱ ᱛᱟᱦᱮᱱ ᱫᱤᱱᱠᱟᱞᱚᱢ ᱫᱚ ᱱᱚᱜᱼᱚᱸᱭ ᱫᱟᱜ ᱡᱟᱹᱯᱩᱫ ᱦᱚᱸ ᱴᱷᱤᱠ ᱛᱮ ᱵᱟᱭ ᱫᱟᱜ ᱡᱟᱹᱯᱩᱫᱼᱟ ᱮᱱᱛᱮ ᱦᱚᱲ ᱠᱚ ᱟᱹᱲᱤᱥᱛᱮ ᱵᱟᱹᱫᱽ ᱠᱟᱹᱢᱤ ᱠᱚ ᱵᱟᱠᱚ ᱪᱟᱵᱟᱞᱮᱜᱼᱟ ᱚᱱᱟ ᱢᱮᱱᱛᱮ ᱵᱟᱹᱫᱽ ᱠᱚᱨᱮ ᱜᱮᱠᱚ ᱛᱟᱦᱮᱱᱟ ᱟᱨ ᱵᱟᱹᱫᱽ ᱠᱟᱹᱢᱤ ᱵᱟᱹᱜᱤ ᱠᱟᱛᱮ ᱢᱟ ᱵᱟᱝᱟᱜ ᱜᱮᱭᱟ ᱠᱚ ᱱᱤᱡᱮᱨᱟᱜ ᱠᱟᱹᱢᱤ ᱛᱟᱦᱮᱸ ᱠᱟᱛᱮ ᱚᱱᱠᱟ ᱫᱟᱬᱟᱱ ᱦᱚᱸ ᱵᱟᱭ ᱥᱟᱱᱟ ᱜᱮᱭᱟ ᱟᱨ ᱤᱧ ᱫᱚ ᱱᱚᱣᱟ ᱵᱚᱞ ᱮᱱᱮᱡ ᱠᱚᱫᱚ ᱟᱹᱰᱤ ᱡᱳᱨ ᱜᱤᱧ ᱠᱩᱥᱤᱭᱟᱜᱼᱟ ᱟᱫᱚ ᱮᱱᱮᱡ ᱫᱚ ᱵᱟᱹᱧ ᱮᱱᱮᱡᱼᱟ ᱧᱮᱧᱮᱞ ᱜᱮ ᱱᱟᱦᱟᱜ ᱤᱧ ᱪᱟᱞᱟᱜᱼᱟ ᱤᱧ ᱫᱚ ᱟᱫᱚ ᱤᱧ ᱫᱚ ᱚᱱᱟ ᱡᱟᱦᱟᱱᱟᱜ ᱡᱟᱛᱛᱨᱟ ᱯᱟᱛᱟ ᱠᱚᱫᱚ ᱵᱟᱝᱜᱮ ᱤᱧ ᱫᱚ ᱚᱱᱟ ᱵᱚᱞ ᱮᱱᱮᱡ ᱜᱤᱧ ᱠᱩᱥᱤᱭᱟᱜᱼᱟ ᱟᱫᱚ ᱵᱚᱞ ᱮᱱᱮᱡ ᱫᱚ ᱱᱚᱣᱟ ᱟᱞᱮ ᱡᱟᱦᱟᱸ ᱫᱷᱟᱨᱟ ᱫᱷᱟᱨᱮ ᱥᱩᱨ ᱯᱟᱥᱟ ᱯᱟᱥᱤ ᱠᱚᱨᱮ ᱦᱩᱭᱩᱜᱼᱟ ᱤᱧ ᱫᱚ ᱚᱸᱰᱮ ᱫᱚᱧ ᱥᱮᱴᱮᱨᱚᱜ ᱜᱮᱭᱟ ᱟᱨ ᱫᱤᱱᱠᱟᱞᱚᱢ ᱫᱚ ᱩᱱᱟᱹᱜ ᱫᱚ ᱵᱟᱠᱚ ᱵᱷᱤᱲ ᱞᱮᱱ ᱛᱟᱦᱟᱱ ᱱᱮᱥ ᱡᱟᱦᱟᱸ ᱞᱮᱠᱟ ᱠᱚ ᱵᱷᱤᱲ ᱞᱮᱱᱟ ᱫᱤᱱᱠᱟᱞᱚᱢ ᱫᱚ ᱚᱱᱠᱟ ᱫᱚ ᱵᱟᱝᱟ